ᱦᱩᱱᱟᱹᱨ ᱫᱚ ᱦᱩᱭᱩᱜ ᱠᱟᱱᱟ ᱵᱤᱵᱷᱤᱱᱱᱚ ᱨᱚᱠᱚᱢ ᱦᱚᱲᱟᱜ ᱦᱩᱱᱟᱹᱨ ᱦᱮᱱᱟᱜᱼᱟ ᱚᱠᱚᱭ ᱫᱚ ᱥᱤᱞᱟᱹᱭ ᱠᱟᱹᱢᱤ ᱦᱮᱱᱟᱜᱼᱟ ᱚᱠᱚᱭ ᱫᱚ ᱵᱤᱲᱤ ᱵᱮᱱᱟᱣ ᱠᱟᱹᱢᱤ ᱦᱮᱱᱟᱜᱼᱟ ᱚᱠᱚᱭ ᱫᱚ ᱪᱟᱥᱼᱵᱟᱥ ᱨᱮᱭᱟᱜ ᱠᱟᱹᱢᱤ ᱦᱮᱱᱟᱜᱼᱟ ᱚᱠᱚᱭ ᱫᱚ ᱵᱤᱵᱷᱤᱱᱱᱚ ᱨᱚᱠᱚᱢ ᱜᱟᱹᱰᱤ ᱪᱟᱞᱟᱣ ᱤᱭᱟᱹ ᱚᱱᱟ ᱦᱩᱱᱟᱹᱨ ᱦᱮᱱᱟᱜ ᱛᱟᱭᱟ ᱚᱱᱟ ᱠᱚ ᱠᱟᱹᱢᱤ ᱛᱮᱜᱮ ᱚᱠᱚᱭ ᱫᱚ ᱟᱭᱟᱜ ᱥᱚᱝᱥᱟᱨ ᱮ ᱪᱟᱞᱟᱣᱮᱫᱟ ᱚᱠᱚᱭ ᱫᱚ ᱵᱮᱵᱽᱥᱟᱭ ᱩᱰᱩᱠ ᱠᱟᱫᱟ ᱥᱮ ᱵᱮ ᱵᱮᱵᱽᱥᱟᱭ ᱠᱷᱟᱲᱟᱣ ᱠᱟᱫᱟ ᱩᱱᱤ ᱚᱱᱟ ᱛᱮᱜᱮ ᱟᱭᱟᱜ ᱜᱷᱚᱨ ᱥᱚᱝᱥᱟᱨ ᱮ ᱪᱟᱞᱟᱣᱮᱫᱟ ᱵᱤᱵᱷᱤᱱᱱᱚ ᱦᱚᱲᱟᱜ ᱵᱤᱵᱷᱤᱱᱱᱚ ᱨᱚᱠᱚᱢ ᱦᱩᱱᱟᱹᱨ ᱢᱮᱱᱟᱜᱼᱟ ᱚᱠᱚᱭ ᱫᱚ ᱜᱟᱛᱮᱜ ᱛᱮ ᱚᱠᱚᱭ ᱫᱚ ᱵᱤᱵᱷᱤᱱᱱᱚ ᱨᱚᱠᱚᱢ ᱠᱟᱹᱢᱤ ᱛᱮ ᱚᱠᱚᱭ ᱫᱚ ᱪᱟᱹᱠᱨᱤᱭᱮᱫᱟ ᱚᱠᱚᱭ ᱫᱚ ᱵᱮᱵᱽᱥᱟᱭᱮᱫᱟ

ᱵᱤᱵᱷᱤᱱᱱᱚ ᱨᱚᱠᱚᱢ ᱥᱟᱢᱟᱡᱤᱠ ᱠᱟᱡᱽ ᱦᱮᱱᱟᱜ ᱛᱟᱠᱚᱣᱟ ᱚᱱᱟ ᱛᱮᱠᱚ ᱵᱤᱵᱷᱤᱱᱱᱚ ᱨᱚᱠᱚᱢ ᱦᱩᱱᱟᱹᱨ ᱦᱮᱱᱟᱜ ᱛᱟᱠᱚᱣᱟ ᱚᱱᱟ ᱦᱩᱱᱟᱹᱨ ᱛᱮᱜᱮ ᱟᱵᱚᱣᱟᱜ ᱚᱠᱚᱭ ᱫᱚ ᱥᱚᱢᱟᱡᱽ ᱮ ᱩᱱᱱᱚᱛᱤᱭᱫᱟ ᱚᱱᱟ ᱠᱚ ᱡᱤᱱᱤᱥ ᱛᱮᱜᱮ ᱦᱚᱲ ᱫᱚᱵᱚᱱ ᱢᱤᱫ ᱤᱭᱟᱹ